ᱢᱳᱵᱟᱭᱤᱞ ᱨᱮ ᱵᱟᱠᱷᱟᱱ ᱰᱚᱜᱚᱨ ᱥᱟᱠᱟᱢ ᱨᱮᱱᱟᱜ ᱤᱭᱟᱹ ᱫᱚ ᱦᱩᱭᱩᱜ ᱠᱟᱱᱟ ᱡᱟᱦᱟᱸᱠᱤ ᱚᱱᱟ ᱠᱷᱚᱵᱚᱨ ᱠᱟᱜᱚᱡᱽ ᱨᱮᱫᱚ ᱟᱹᱰᱤ ᱞᱮᱠᱟᱱᱟᱜ ᱠᱷᱚᱵᱚᱨ ᱧᱟᱢᱚᱜᱼᱟ ᱡᱟᱦᱟᱸ ᱠᱤ ᱟᱛᱳ ᱫᱤᱥᱚᱢ ᱨᱮᱱᱟᱜ ᱠᱷᱮᱞ ᱠᱚᱫᱽᱨᱟᱹ ᱨᱮᱱᱟᱜ ᱥᱚᱦᱚᱨ ᱵᱟᱡᱟᱨ ᱨᱮᱱᱟᱜ ᱱᱮᱛᱟ ᱢᱚᱱᱛᱨᱤ ᱠᱚᱣᱟᱜ ᱠᱷᱚᱵᱚᱨ ᱟᱹᱰᱤ ᱜᱟᱱ ᱜᱮ ᱚᱱᱟ ᱫᱚ ᱧᱟᱢᱚᱜᱼᱟ ᱚᱸᱰᱮ ᱠᱷᱚᱱ ᱟᱹᱰᱤ ᱜᱟᱱ ᱯᱟᱥᱱᱟᱣ ᱟᱹᱰᱤ ᱞᱮᱠᱟᱱᱟᱜ ᱠᱷᱚᱵᱚᱨ ᱜᱮ ᱧᱟᱢ ᱫᱟᱲᱮᱭᱟᱜᱼᱟ ᱠᱷᱚᱵᱚᱨ ᱠᱟᱜᱚᱡᱽ ᱨᱮᱫᱚ ᱟᱨ ᱢᱤᱫᱴᱟᱝ ᱡᱤᱱᱤᱥ ᱦᱩᱭᱩᱜ ᱠᱟᱱᱟ ᱡᱟᱦᱟᱸ ᱠᱤ ᱱᱤᱡᱮᱨ ᱢᱚᱱ ᱯᱟᱥᱚᱱᱫ ᱡᱤᱱᱤᱥ ᱡᱟᱦᱟᱸ ᱠᱤ ᱚᱱᱟ ᱫᱚ ᱢᱳᱵᱟᱭᱤᱞ ᱯᱟᱦᱴᱟ ᱠᱷᱚᱱ ᱜᱮᱢ ᱧᱟᱢ ᱫᱟᱲᱮᱭᱟᱜᱼᱟ ᱤᱧᱫᱚ ᱚᱱᱟ ᱦᱤᱥᱟᱹᱵᱽ ᱛᱮ ᱚᱱᱟᱧ ᱠᱩᱥᱤᱭᱟᱜᱼᱟ ᱡᱟᱦᱟᱸ ᱠᱤ ᱱᱤᱡᱮᱨᱟᱜ ᱯᱚᱥᱚᱱᱫ ᱢᱳᱵᱟᱭᱤᱞ ᱚᱸᱰᱮ ᱫᱚ ᱟᱢᱟᱜ ᱠᱩᱥᱤ ᱡᱟᱦᱟᱱᱟᱜ ᱮᱢ ᱠᱷᱚᱡᱟ ᱚᱱᱟᱢ ᱠᱷᱚᱡ ᱠᱟᱛᱮᱢ ᱧᱟᱢ ᱫᱟᱲᱮᱭᱟᱜᱼᱟ ᱟᱨᱮᱢ ᱵᱟᱲᱟᱭ ᱫᱟᱲᱮᱭᱟᱜᱼᱟ ᱟᱹᱰᱤ ᱞᱮᱠᱟᱱᱟᱜ ᱠᱷᱚᱵᱚᱨ ᱚᱸᱰᱮ ᱫᱚ ᱡᱟᱛᱷᱟᱛ ᱠᱷᱚᱵᱚᱨ ᱡᱟᱦᱟᱸᱠᱤ ᱦᱩᱭᱩᱜ ᱠᱟᱱᱟ ᱟᱢ ᱡᱟᱦᱟᱸᱢ ᱠᱷᱚᱡᱚᱜ ᱠᱟᱱᱟ ᱚᱱᱟᱜᱮᱢ ᱧᱟᱢ ᱫᱟᱲᱮᱭᱟᱜᱼᱟ ᱟᱨ ᱱᱚᱣᱟ ᱠᱷᱚᱵᱚᱨ ᱠᱟᱜᱚᱡᱽ ᱨᱮᱫᱚ ᱡᱟᱦᱟᱸ ᱛᱤᱱᱟᱹᱜ ᱛᱟᱦᱮᱸ ᱠᱚᱜᱼᱟ ᱤᱱᱟᱹᱜ ᱜᱮ ᱵᱟᱹᱲᱛᱤ ᱡᱟᱦᱟᱸᱢ ᱠᱷᱚᱡᱚᱜᱼᱟ ᱚᱱᱟ ᱫᱚ ᱱᱟᱜ ᱵᱟᱢ ᱧᱟᱢ ᱫᱟᱲᱮᱭᱟᱜᱼᱟ ᱡᱟᱦᱟᱸᱭᱜᱮ ᱚᱱᱟ ᱫᱚ ᱟᱢ ᱠᱷᱟᱹᱛᱤᱨ ᱫᱚ ᱱᱟᱜ ᱵᱟᱭ ᱛᱟᱦᱮᱱᱟ ᱟᱨ ᱱᱚᱣᱟ ᱫᱚ ᱡᱟᱦᱟᱸ ᱢᱮᱱᱟᱜ ᱟᱠᱟᱫᱟ ᱱᱟᱜ ᱢᱳᱵᱟᱭᱤᱞ ᱨᱮᱫᱚ ᱡᱟᱦᱟᱸ ᱤᱭᱩᱴᱩᱭᱩᱵᱽ ᱦᱩᱭᱩᱜ ᱠᱟᱱ ᱚᱱᱟ ᱥᱟᱨᱪ ᱠᱟᱛᱮᱫ ᱱᱤᱡᱮ ᱦᱚᱸᱢ ᱧᱟᱢ ᱫᱟᱲᱮᱭᱟᱜᱼᱟ ᱡᱚᱛᱷᱟᱛ ᱠᱷᱚᱵᱚᱨ ᱡᱟᱦᱟᱸᱜᱮ ᱟᱢᱮᱢ ᱠᱷᱚᱡᱚᱜ ᱠᱟᱱᱟ ᱚᱱᱟ ᱠᱷᱚᱵᱚᱨ ᱟᱢ ᱱᱤᱦᱟᱹᱛ ᱜᱮᱢ ᱧᱟᱢ ᱫᱟᱲᱮᱭᱟᱜᱼᱟ ᱟᱨ ᱠᱩᱥᱤᱣᱟᱜ ᱟᱢ ᱡᱟᱦᱟᱸ ᱜᱮ ᱟᱢᱮᱢ ᱠᱷᱚᱡᱚᱜ ᱠᱟᱱᱟ ᱚᱱᱟ ᱜᱮᱢ ᱧᱟᱢ ᱫᱟᱲᱮᱭᱟᱜᱼᱟ ᱟᱨ ᱢᱳᱵᱟᱭᱤᱞ ᱟᱨ ᱠᱷᱚᱵᱚᱨ ᱠᱟᱜᱚᱡᱽ ᱯᱟᱨᱛᱷᱚᱠᱠᱚ ᱫᱚ ᱱᱮᱜᱼᱮ ᱱᱤᱱᱟᱹᱜ ᱜᱮ ᱡᱟᱦᱟᱸ ᱜᱮ ᱢᱚᱱ ᱯᱚᱨᱥᱚᱱᱫ ᱡᱚᱛᱷᱟᱛ ᱠᱷᱚᱵᱚᱨ ᱫᱚ ᱱᱤᱡᱮᱨᱟᱜ ᱢᱚᱛᱞᱚᱵ ᱢᱚᱛᱚ ᱦᱤᱥᱟᱹᱵᱽ ᱛᱮᱫᱚ ᱱᱚᱣᱟ ᱢᱳᱵᱟᱭᱤᱞ ᱜᱮ ᱴᱷᱤᱠᱤᱧ ᱵᱩᱡᱷᱟᱹᱣᱟ ᱢᱮᱱᱛᱮᱧ ᱟᱥᱟᱭᱮᱜᱼᱟ